ᱟᱞᱮ ᱜᱟᱛᱮ ᱠᱚ ᱥᱟᱶ ᱢᱤᱫᱴᱟᱝ ᱴᱷᱟᱶ ᱫᱟᱬᱟᱱ ᱞᱮ ᱪᱟᱞᱟᱣ ᱞᱮᱱᱟ ᱚᱱᱟ ᱴᱷᱟᱶ ᱟᱨ ᱵᱟᱝ ᱡᱟᱭᱜᱟ ᱨᱮ ᱵᱷᱮᱜᱟᱨ ᱞᱮᱠᱟᱱᱟᱜ ᱫᱷᱤᱨᱤᱧ ᱧᱮᱞ ᱠᱮᱜᱼᱟ ᱚᱱᱟ ᱫᱷᱤᱨᱤ ᱫᱚ ᱯᱩᱱ ᱜᱮ ᱞᱟᱫ ᱞᱮᱠᱟ ᱥᱟᱯᱷᱟ ᱧᱮᱞᱚᱜ ᱠᱟᱱᱟ ᱠᱟᱹᱪ ᱞᱮᱠᱟ ᱦᱚᱸ ᱧᱮᱞ ᱜᱚᱫᱚᱜ ᱠᱟᱱᱟ ᱟᱫᱚ ᱧᱮᱞ ᱡᱚᱝ ᱞᱮᱠᱟᱱ ᱫᱷᱤᱨᱤ ᱠᱟᱱᱟ ᱟᱫᱚ ᱱᱚᱣᱟ ᱫᱷᱤᱨᱤ ᱨᱮ ᱢᱚᱱ ᱞᱟᱜᱟᱣ ᱮᱱᱛᱮ ᱚᱱᱟ ᱫᱷᱤᱨᱤ ᱠᱚᱫᱚ ᱚᱸᱰᱮ ᱦᱟᱞᱟᱝ ᱧᱟᱢ ᱠᱟᱛᱤᱧ ᱟᱜᱩ ᱠᱮᱭᱟ ᱟᱨᱦᱚᱸ ᱱᱚᱝᱠᱟ ᱜᱮ ᱱᱚᱣᱟ ᱧᱟᱢ ᱨᱮᱱᱟᱜ ᱜᱚᱴᱟ ᱯᱟᱲᱟ ᱛᱚᱞᱟᱥ ᱤᱧ ᱦᱟᱛᱟᱣ ᱠᱮᱜ ᱟᱹᱧ ᱫᱟᱬᱟ ᱠᱮᱜᱼᱟ ᱟᱫᱚ ᱚᱱᱠᱟ ᱚᱱᱠᱟᱛᱮ ᱟᱹᱰᱤ ᱰᱷᱮᱹᱨ ᱫᱷᱤᱨᱤᱧ ᱡᱟᱣᱨᱟ ᱠᱮᱜᱼᱟ ᱟᱨ ᱱᱚᱣᱟ ᱫᱷᱤᱨᱤ ᱠᱚ ᱟᱹᱰᱤ ᱱᱟᱯᱟᱭ ᱪᱮᱦᱨᱟ ᱢᱚᱡᱽ ᱜᱮ ᱧᱮᱞᱚᱜᱼᱟ ᱟᱫᱚ ᱵᱟᱲᱟᱭ ᱠᱮᱜ ᱟᱹᱧ ᱱᱚᱣᱟ ᱫᱚ ᱵᱚᱸᱜᱟ ᱫᱷᱤᱨᱤ ᱠᱟᱱᱟ ᱠᱚ ᱢᱮᱱ ᱠᱮᱜᱼᱟ ᱚᱱᱟᱛᱮ ᱱᱚᱣᱟ ᱫᱚ ᱵᱚᱸᱜᱟ ᱫᱷᱤᱨᱤ ᱠᱚ ᱢᱮᱱᱟ